ᱦᱮᱞᱳ ᱢᱩᱜᱽᱵᱮᱲᱭᱟ ᱟᱛᱳ ᱠᱷᱚᱱ ᱵᱟᱥᱚᱱᱛᱤ ᱦᱟᱸᱥᱫᱟ ᱤᱧ ᱞᱟᱹᱭᱮᱫᱟ ᱟᱢᱟᱜ ᱨᱟᱥᱛᱟ ᱫᱷᱟᱨᱮ ᱨᱮ ᱫᱚᱠᱟᱱ ᱢᱮᱱᱟᱜᱼᱟ ᱛᱚ ᱛᱟᱞᱚᱦᱮ ᱟᱢᱟᱜ ᱫᱚᱠᱟᱱ ᱨᱮᱫᱚ ᱞᱮ ᱡᱚᱢ ᱵᱟᱲᱟ ᱟᱠᱟᱫᱟ ᱡᱚᱢᱟᱜ ᱠᱚ ᱱᱟᱯᱟᱭ ᱟᱯᱟᱭ ᱜᱮ ᱢᱮᱱᱟᱜ ᱟᱠᱟᱫᱟ ᱟᱨ ᱠᱟᱹᱴᱤᱡ ᱥᱤᱵᱤᱞ ᱦᱚᱸ ᱥᱤᱵᱤᱞ ᱧᱚᱜ ᱜᱮᱭᱟ ᱛᱟᱞᱚᱦᱮ ᱜᱟᱯᱟ ᱫᱚᱥ ᱡᱚᱱ ᱯᱮᱲᱟ ᱤᱫᱤ ᱠᱟᱛᱮ ᱤᱧ ᱪᱟᱞᱟᱜ ᱠᱟᱱᱟᱞᱮ ᱛᱟᱨᱟᱥᱤᱧ ᱛᱟᱞᱚᱦᱮ ᱚᱸᱰᱮᱞᱮ ᱡᱚᱢᱟ ᱳᱭ ᱰᱩᱸᱵᱩᱜ ᱥᱟᱠᱟᱢ ᱯᱤᱴᱷᱟᱹ ᱠᱚ ᱠᱟᱹᱴᱤᱡᱫᱡᱚᱦᱚ ᱦᱟᱛᱟᱲ ᱠᱟᱜ ᱢᱮ ᱛᱮᱭᱟᱨ ᱦᱟᱛᱟᱲ ᱠᱟᱜ ᱢᱮ ᱟᱨ ᱜᱚᱱᱚᱝ ᱛᱤᱱᱟᱹᱜ ᱮᱢ ᱦᱟᱛᱟᱣᱟ ᱚᱱᱟ ᱞᱟᱹᱭ ᱢᱮ ᱟᱪᱪᱷᱟ ᱴᱷᱤᱠ ᱜᱮᱭᱟ ᱜᱟᱯᱟ ᱛᱟᱨᱟᱥᱤᱧ ᱵᱮᱲᱟ ᱞᱮ ᱪᱟᱞᱟᱜᱼᱟ ᱚᱸᱰᱮ ᱟᱬᱜᱚᱱ ᱠᱟᱱᱟᱞᱮ